ᱥᱮᱛᱟᱜ ᱵᱮᱨᱮᱫ ᱥᱮᱛᱟᱜ ᱵᱮᱨᱮᱫ ᱛᱟᱨᱟ ᱪᱮᱫ ᱞᱟᱹᱜᱤᱫ ᱫᱩᱣᱟᱹᱨ ᱫᱚᱵᱚᱱ ᱞᱩᱰᱟᱹᱭᱟ ᱵᱚᱸᱜᱟ ᱠᱚ ᱫᱟᱬᱟ ᱠᱟᱜᱼᱟ ᱪᱩᱞᱦᱟᱹ ᱪᱩᱞᱦᱟᱹ ᱠᱚ ᱞᱩᱰᱟᱹ ᱠᱟᱛᱮᱫ ᱮᱱᱟ ᱫᱟᱠᱟ ᱫᱚᱵᱚ ᱪᱚᱸᱫᱟᱭᱟ ᱚᱱᱟᱫᱚ ᱞᱩᱠᱠᱷᱤ ᱵᱚᱱ ᱟᱫᱮᱨᱮᱭᱟ ᱩᱱᱤ ᱨᱮᱱᱟᱝ ᱞᱩᱠᱠᱷᱤ ᱮᱱᱟᱝ ᱜᱮ ᱟᱵᱚᱣᱟᱜ ᱞᱟᱡ ᱫᱚ ᱛᱟᱵᱚ ᱵᱷᱟᱛᱟᱜ ᱠᱟᱱᱟ ᱟᱫᱚ ᱵᱟᱝᱠᱷᱟᱱ ᱞᱩᱠᱠᱷᱤ ᱵᱟᱝᱠᱷᱟᱱ ᱫᱟᱜ ᱞᱩᱠᱠᱷᱤ ᱵᱟᱝᱠᱷᱟᱱ ᱟᱵᱚᱣᱟᱜ ᱞᱟᱡ ᱜᱮ ᱛᱟᱵᱚ ᱵᱟᱭ ᱵᱷᱟᱛᱟᱜᱼᱟ ᱜᱩᱨᱩ ᱵᱟᱨ ᱫᱤᱱ ᱫᱚ ᱜᱩᱨᱤᱡᱟᱵᱚᱱ ᱫᱚ ᱞᱩᱠᱠᱷᱤ ᱜᱮᱵᱚᱱ ᱠᱷᱟᱹᱞᱤᱭᱮᱱᱟ ᱥᱮᱛᱟᱜ ᱮᱱᱠᱷᱟᱱ ᱜᱩᱨᱩᱵᱟᱨ ᱫᱤᱱ ᱜᱚᱴᱟ ᱵᱚ ᱜᱩᱨᱤᱡᱟ ᱵᱷᱤᱛᱟᱹᱨ ᱵᱟᱦᱮᱨ ᱚᱱᱟᱫᱚ ᱞᱩᱠᱠᱷᱤ ᱵᱚ ᱠᱷᱟᱹᱲᱮᱭᱟ